ᱟᱢ ᱪᱮᱫ ᱨᱮᱰᱤᱭᱳ ᱨᱮ ᱠᱷᱚᱵᱚᱨᱮᱢ ᱟᱸᱡᱚᱢᱮᱢ ᱠᱩᱥᱤᱭᱟᱜᱼᱟ ᱟᱢ ᱚᱠᱟ ᱪᱮᱱᱮᱞ ᱠᱚᱢ ᱟᱸᱡᱚᱢᱟ ᱟᱨ ᱚᱠᱟ ᱠᱷᱚᱵᱚᱨᱮᱢ ᱟᱸᱡᱚᱢᱮᱫ ᱛᱟᱦᱮᱱᱟ ᱟᱨ ᱪᱮᱫᱟᱜ ᱤᱧ ᱨᱮᱰᱤᱭᱳ ᱨᱮ ᱠᱷᱚᱵᱚᱨ ᱟᱸᱡᱚᱢᱤᱧ ᱠᱩᱥᱤᱭᱟᱜ ᱜᱮᱭᱟ ᱟᱨ ᱤᱧ ᱱᱟᱭᱤᱱᱴᱤ ᱴᱩ ᱯᱚᱭᱮᱱᱴ ᱵᱤᱜᱽ ᱮᱯᱷᱮᱢ ᱟᱨ ᱮᱹᱠᱥᱚ ᱪᱟᱨ ᱯᱚᱭᱮᱱᱴ ᱟᱴ ᱨᱮᱰᱤᱭᱳ ᱫᱳᱢ ᱟᱨ ᱮᱯᱷᱮᱢ ᱨᱮᱱ ᱪᱮᱱᱮᱞ ᱠᱚᱧ ᱟᱸᱡᱚᱢᱟ ᱟᱨ ᱱᱚᱣᱟᱨᱮ ᱢᱚᱥᱚᱢ ᱨᱮᱱᱟᱜ ᱡᱟᱱᱠᱟᱨᱤ ᱟᱨ ᱟᱨ ᱥᱯᱳᱨᱴᱥ ᱠᱷᱚᱵᱚᱨ ᱠᱚ ᱟᱸᱡᱚᱢ ᱨᱮᱱᱟᱜ ᱛᱟᱺᱜᱤᱨᱮ ᱛᱟᱦᱮᱱᱟ ᱪᱮᱫᱟᱜ ᱥᱮ ᱢᱳᱥᱳᱢ ᱨᱮᱱᱟᱜ ᱡᱟᱱᱠᱟᱨᱤ ᱫᱚ ᱪᱟᱹᱥᱤ ᱦᱚᱯᱚᱱ ᱞᱟᱹᱜᱤᱫ ᱟᱹᱰᱤᱜᱮ ᱱᱤᱦᱟᱹᱛ ᱫᱚᱨᱠᱟᱨᱟ ᱟᱨ ᱯᱷᱩᱴᱵᱚᱞ ᱠᱚᱧ ᱠᱷᱮᱹᱞ ᱵᱟᱲᱟᱭᱟ ᱡᱟᱛᱮ ᱥᱯᱳᱴᱥ ᱪᱮᱱᱮᱞ ᱦᱚᱸ ᱟᱸᱡᱚᱢ ᱱᱤᱦᱟᱹᱛ ᱜᱮ ᱫᱚᱨᱠᱟᱨᱟ ᱡᱟᱛᱮ ᱟᱞᱮ ᱚᱱᱟ ᱪᱮᱱᱮᱞ ᱚᱱᱟ ᱧᱩᱛᱩᱢ ᱟᱸᱡᱚᱢ ᱥᱯᱳᱴᱥ ᱨᱮᱱᱟᱜ ᱧᱩᱛᱩᱢ ᱟᱸᱡᱚᱢ ᱠᱟᱛᱮ ᱟᱞᱮ ᱚᱱᱟ ᱨᱮᱞᱮ ᱥᱮᱞᱮᱫ ᱫᱟᱲᱮᱭᱟᱜᱼᱟ ᱥᱮ ᱚᱱᱟ ᱱᱟᱦᱟᱜ ᱞᱮ ᱛᱮᱭᱟᱨᱤ ᱢᱟ ᱢᱮᱱᱛᱮ ᱚᱱᱟ ᱤᱫᱤ ᱠᱟᱛᱮ ᱤᱧ ᱥᱯᱳᱨᱴᱥ ᱠᱷᱚᱵᱚᱨ ᱫᱚᱧ ᱟᱸᱡᱚᱢᱟ ᱟᱨ ᱥᱟᱶᱛᱮ ᱡᱟᱦᱟᱱᱟᱜ ᱫᱤᱥᱚᱢ ᱫᱩᱱᱤᱭᱟᱹ ᱨᱮᱱᱟᱜ ᱥᱚᱢᱟᱪᱟᱨ ᱠᱚ ᱵᱩᱜᱤ ᱵᱟᱹᱲᱤᱡ ᱚᱠᱟᱨᱮ ᱪᱮᱫ ᱦᱩᱭᱩᱜ ᱠᱟᱱᱟ ᱪᱮᱫ ᱵᱟᱝ ᱦᱩᱭᱩᱜ ᱠᱟᱱᱟ ᱥᱟᱶᱛᱮ ᱚᱠᱟ ᱚᱠᱟ ᱥᱚᱢᱚᱭ ᱯᱟᱨᱴᱤ ᱯᱳᱯᱮᱴᱤᱠᱥ ᱨᱮᱱᱟᱝ ᱵᱟᱨᱮ ᱛᱮᱦᱚᱸ ᱵᱟᱲᱟᱭ ᱥᱟᱱᱟᱧ ᱜᱮᱭᱟ ᱚᱱᱟᱛᱮ ᱤᱧ ᱱᱚᱣᱟ ᱠᱷᱚᱵᱚᱨ ᱠᱚ ᱛᱟᱺᱜᱤᱨᱮᱧ ᱛᱟᱦᱮᱱᱟ ᱟᱹᱨᱤᱧ ᱟᱸᱡᱚᱢᱟ ᱟᱨ ᱚᱱᱟ ᱠᱚ ᱟᱸᱡᱚᱢ ᱞᱮᱠᱷᱟᱱ ᱡᱟᱱᱠᱟᱹᱨᱤ ᱧᱟᱢᱚᱜᱼᱟ ᱟᱨ ᱚᱱᱟ ᱨᱮᱱᱟᱜ ᱵᱟᱨᱮᱛᱮ ᱱᱚᱞᱮᱡᱽ ᱛᱟᱦᱮᱱᱟ ᱚᱱᱟ ᱤᱫᱤ ᱠᱟᱛᱮ ᱤᱧ ᱱᱚᱣᱟ ᱠᱷᱚᱵᱚᱨ ᱠᱚᱹᱧ ᱟᱸᱡᱚᱢᱮᱜᱼᱟ ᱚᱱᱟᱜᱮ ᱠᱩᱥᱤᱭᱟᱜᱼᱟ ᱚᱱᱟ ᱪᱮᱱᱮᱞ ᱠᱚᱜᱮ ᱟᱨ ᱚᱱᱟ ᱠᱷᱚᱵᱚᱨ ᱟᱸᱡᱚᱢ ᱨᱮᱱᱟᱝ ᱛᱟᱺᱜᱤ ᱨᱮᱜᱤᱧ ᱛᱟᱦᱮᱱᱟ ᱚᱱᱟ ᱠᱷᱚᱵᱚᱨ ᱠᱚ ᱛᱟᱺᱜᱤ ᱨᱮᱜᱤᱧ ᱛᱟᱦᱮᱱᱟ